ᱱᱚᱣᱟ ᱴᱚᱴᱷᱟ ᱨᱮᱭᱟᱜ ᱥᱮᱨᱮᱧ ᱡᱟᱦᱟᱸ ᱞᱮᱠᱟ ᱦᱩᱭᱩᱜ ᱠᱟᱱᱟ ᱫᱚᱝ ᱞᱟᱜᱽᱬᱮ ᱵᱟᱦᱟ ᱥᱚᱦᱚᱨᱟᱭ ᱠᱟᱨᱟᱢ ᱵᱤᱱᱛᱤ ᱟᱨ ᱚᱱᱟ ᱠᱚᱜᱮ ᱱᱤᱛᱳᱜ ᱫᱚ ᱥᱮᱨᱮᱧ ᱠᱚ ᱟᱸᱡᱚᱢ ᱵᱟᱲᱟ ᱦᱩᱭᱩᱜ ᱠᱟᱱᱟ ᱟᱨ ᱚᱱᱟ ᱥᱮᱨᱮᱧ ᱠᱚ ᱱᱤᱛᱳᱜ ᱫᱚ ᱪᱟᱞᱟᱜ ᱠᱟᱱᱟ ᱡᱮᱢᱚᱱ ᱞᱟᱜᱽᱬᱮ ᱰᱤᱡᱮ ᱞᱟᱜᱽᱬᱮ ᱦᱟᱨ ᱡᱟᱭᱜᱟ ᱨᱮ ᱡᱟᱦᱟᱸᱜᱮ ᱯᱟᱛᱟ ᱦᱩᱭᱱᱟ ᱯᱷᱩᱴᱵᱚᱞ ᱮᱱᱮᱡ ᱠᱚ ᱦᱩᱭᱱᱟ ᱡᱟᱦᱟᱱᱟᱜ ᱜᱮ ᱯᱨᱳᱜᱨᱟᱢ ᱠᱚ ᱦᱩᱭᱱᱟ ᱰᱤᱡᱮ ᱞᱟᱜᱽᱬᱮ ᱦᱟᱨ ᱡᱟᱭᱜᱟ ᱨᱮ ᱦᱩᱭᱩᱜ ᱠᱟᱱᱟ ᱛᱳ ᱚᱱᱠᱟᱜᱮ ᱤᱱᱟᱹ ᱠᱚᱜᱮ ᱱᱤᱛᱳᱜ ᱫᱚ ᱴᱨᱮᱱᱰ ᱨᱮ ᱪᱟᱞᱟᱜ ᱠᱟᱱᱟ ᱡᱟᱦᱟᱸᱜᱮ ᱵᱚᱸᱜᱟᱼᱵᱩᱨᱩ ᱥᱮᱨᱮᱧ ᱠᱚ ᱦᱩᱭᱩᱜ ᱠᱟᱱᱟ ᱟᱨ ᱵᱟᱝᱠᱷᱟᱱ ᱫᱚ ᱞᱟᱠᱪᱟᱨ ᱥᱮᱨᱮᱧ ᱦᱩᱭᱩᱜ ᱠᱟᱱᱟ ᱚᱱᱟ ᱠᱚᱫᱚ ᱟᱹᱰᱤ ᱠᱚᱢᱜᱮ ᱟᱸᱡᱚᱢᱚᱜ ᱠᱟᱱᱟ ᱢᱮᱱ ᱜᱟᱱᱚᱜᱼᱟ ᱥᱮᱨᱮᱧ ᱞᱮᱠᱟ ᱫᱚ ᱡᱮ ᱦᱚᱲ ᱥᱮᱨᱮᱧ ᱫᱚ ᱫᱚᱝ ᱞᱟᱜᱽᱬᱮ ᱵᱟᱦᱟ ᱥᱚᱦᱚᱨᱟᱭ ᱫᱟᱸᱥᱟᱭ ᱟᱨ ᱟᱨᱦᱚᱸ ᱚᱱᱠᱟᱜᱮ ᱢᱮᱱᱟᱜᱼᱟ ᱛᱚ ᱚᱱᱟ ᱠᱚᱜᱮ ᱦᱩᱭᱩᱜ ᱠᱟᱱᱟ ᱦᱚᱲ ᱥᱮᱨᱮᱧ ᱫᱚ ᱦᱚᱲ ᱥᱮᱨᱮᱧ ᱵᱟᱵᱚᱫ ᱞᱟᱹᱭ ᱞᱮᱠᱷᱟᱱ ᱫᱚ ᱫᱚᱝ ᱨᱮᱫᱚ ᱡᱟᱦᱟᱸ ᱮᱱᱮᱡ ᱥᱮᱨᱮᱧ ᱦᱩᱭᱩᱜᱼᱟ ᱚᱱᱟᱫᱚ ᱵᱟᱯᱞᱟ ᱠᱚᱨᱮ ᱪᱷᱩᱸᱛ ᱪᱷᱟᱹᱴᱭᱟᱹᱨ ᱠᱚᱨᱮ ᱫᱚᱝ ᱠᱚᱫᱚ ᱮᱡᱮᱡ ᱦᱩᱭᱩᱜᱼᱟ ᱟᱨ ᱞᱟᱜᱽᱬᱮ ᱠᱚᱫᱚ ᱡᱟᱦᱟᱸᱜᱮ ᱮᱢᱱᱤ ᱫᱤᱱᱨᱮ ᱡᱟᱦᱟᱱᱟᱜ ᱜᱮ ᱯᱨᱳᱜᱨᱟᱢ ᱦᱩᱭᱱᱟ ᱟᱨ ᱵᱟᱝᱠᱷᱟᱱ ᱯᱟᱛᱟ ᱪᱷᱟᱛᱟ ᱠᱚ ᱦᱩᱭᱱᱟ ᱚᱱᱟ ᱠᱚᱨᱮ ᱞᱟᱜᱽᱬᱮ ᱠᱚᱫᱚ ᱦᱩᱭᱩᱜᱼᱟ ᱟᱨ ᱡᱟᱦᱟᱸᱜᱮ ᱫᱟᱸᱥᱟᱭ ᱫᱚ ᱮᱱᱮᱡ ᱥᱮᱨᱮᱧ ᱫᱚ ᱫᱟᱸᱥᱟᱭ ᱵᱚᱸᱜᱟ ᱨᱮᱜᱮ ᱦᱩᱭᱩᱜᱼᱟ ᱥᱚᱦᱚᱨᱟᱭ ᱵᱚᱸᱜᱟ ᱠᱚᱨᱮ ᱫᱚ ᱥᱚᱦᱚᱨᱟᱭ ᱞᱮᱠᱟᱱ ᱫᱤᱱ ᱠᱚᱨᱮᱫᱚ ᱞᱟᱜᱽᱬᱮ ᱠᱚ ᱮᱱᱮᱡ ᱦᱩᱭᱩᱜᱼᱟ ᱚᱱᱟ ᱯᱚᱨᱮᱛᱮ ᱡᱟᱦᱟᱸᱜᱮ ᱦᱟᱸᱜ ᱵᱟᱦᱟ ᱮᱱᱮᱡ ᱠᱚ ᱵᱟᱦᱟ ᱥᱮᱨᱮᱧ ᱠᱚ ᱦᱩᱭᱱᱟ ᱚᱱᱟᱫᱚ ᱵᱟᱦᱟ ᱵᱚᱸᱜᱟ ᱨᱮᱜᱮ ᱦᱩᱭᱩᱜᱼᱟ ᱚᱱᱠᱟᱜᱮ ᱟᱵᱚ ᱥᱚᱢᱟᱡᱽ ᱨᱮ ᱡᱩᱫᱤ ᱵᱚᱱ ᱧᱮᱞᱟ ᱮᱱᱠᱷᱟᱱ ᱵᱟᱨᱚᱴᱤ ᱪᱟᱸᱫᱳᱨᱮ ᱵᱟᱨᱚ ᱨᱚᱠᱚᱢ ᱮᱱᱮᱡ ᱥᱮᱨᱮᱧ ᱠᱚ ᱢᱮᱱᱟᱜᱼᱟ ᱡᱟᱦᱟᱸᱜᱮ ᱦᱟᱸᱜ ᱫᱚᱝ ᱞᱟᱜᱽᱬᱮ ᱵᱤᱱᱛᱤ ᱵᱟᱠᱷᱮᱲ ᱵᱷᱤᱱᱟᱹ ᱵᱷᱤᱱᱟᱹ ᱢᱮᱱᱟᱜᱼᱟ ᱛᱳ ᱚᱱᱟ ᱠᱚᱜᱮ ᱦᱩᱭᱩᱜ ᱠᱟᱱᱟ ᱦᱚᱲ ᱥᱮᱨᱮᱧ ᱫᱚ